ᱥᱟᱛᱟᱥᱮ ᱥᱮᱯᱴᱮᱢᱵᱚᱨ ᱤᱧᱨᱮᱱ ᱞᱟᱹᱴᱩ ᱠᱚᱲᱟ ᱟᱜ ᱡᱚᱱᱢᱚ ᱫᱤᱱ ᱱᱚᱭ ᱱᱚᱭᱮ ᱟᱜᱚᱥᱴ ᱤᱧ ᱨᱮᱱ ᱠᱟᱹᱴᱤᱡ ᱠᱚᱲᱟ ᱟᱜ ᱡᱚᱱᱢᱚ ᱫᱤᱱ ᱥᱟᱛᱮᱭ ᱯᱳᱥ ᱵᱳᱞᱯᱩᱨ ᱯᱳᱥ ᱢᱮᱞᱟ ᱟᱨ ᱯᱚᱸᱪᱤᱥᱮ ᱵᱳᱭᱥᱟᱠᱷ ᱨᱚᱵᱤᱱᱫᱨᱚ ᱱᱟᱛᱷ ᱴᱷᱟᱹᱠᱩᱨᱟᱜ ᱡᱚᱱᱢᱚ ᱫᱤᱱ ᱟᱨ ᱛᱤᱨᱤᱥᱮ ᱡᱩᱱ ᱦᱩᱞ ᱫᱤᱵᱚᱥ